ᱟᱞᱮ ᱪᱤᱲᱭᱟ ᱠᱷᱟᱱᱟ ᱪᱤᱲᱭᱟᱠᱷᱟᱱᱟ ᱨᱮ ᱪᱮᱬᱮ ᱧᱮᱞ ᱞᱮ ᱪᱟᱞᱟᱣ ᱞᱮᱱᱟ ᱟᱨ ᱚᱸᱰᱮ ᱟᱭᱢᱟ ᱪᱮᱬᱮ ᱠᱚ ᱢᱮᱱᱟᱜ ᱠᱚᱣᱟ ᱢᱮᱱᱛᱮ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ ᱢᱤᱨᱩ ᱪᱮᱬᱮ ᱢᱤᱨᱩ ᱪᱮᱬᱮ ᱢᱟᱨᱟᱜ ᱪᱮᱬᱮ ᱟᱨᱦᱚᱸ ᱱᱟᱱᱟ ᱨᱚᱠᱚᱢ ᱪᱮᱬᱮ ᱠᱚ ᱛᱟᱦᱮᱸ ᱠᱟᱱᱟ ᱩᱱᱠᱩ ᱪᱮᱬᱮ ᱧᱮᱞᱛᱮ ᱟᱹᱰᱤ ᱨᱟᱹᱥᱠᱟᱹ ᱞᱮ ᱵᱩᱡᱷᱟᱹᱣ ᱠᱮᱫᱟ